ᱦᱮᱞᱳ ᱦᱮᱞᱳ ᱟᱞᱮ ᱫᱚ ᱥᱚᱥᱟᱞ ᱚᱣᱟᱨᱠᱟᱨ ᱠᱷᱚᱰ ᱞᱮ ᱢᱮᱱᱮᱫᱼᱟ ᱱᱚᱣᱟ ᱫᱚ ᱜᱩᱢᱤᱫ ᱟᱹᱛᱩ ᱨᱮᱜᱮ ᱞᱟᱜᱟᱣ ᱠᱟᱱᱟ ᱥᱮ ᱚ ᱟᱪᱪᱷᱟ ᱪᱟᱹᱥᱤ ᱠᱟᱱ ᱜᱮᱭᱟ ᱯᱮᱥᱮ ᱟᱯᱮ ᱦᱚᱸ ᱚ ᱦᱚ ᱦᱳᱭᱛᱳ ᱚᱱᱠᱟ ᱢᱟ ᱱᱚᱛᱮ ᱠᱷᱚᱡᱟᱜ ᱟᱹᱰᱤ ᱰᱷᱮᱨ ᱤᱭᱟᱹ ᱠᱚᱞᱮ ᱮᱢ ᱞᱟᱜᱼᱟ ᱵᱤᱡᱽ ᱠᱚ ᱟᱫᱚ ᱚᱱᱟ ᱠᱚ ᱟᱯᱮ ᱯᱮ ᱨᱚᱦᱚᱭ ᱵᱟᱲᱟ ᱟᱠᱟᱫ ᱜᱮᱭᱟ ᱥᱮ ᱩᱛᱩ ᱠᱚᱨᱮᱱᱟᱜ ᱢᱟᱱᱮ ᱞᱮ ᱮᱢ ᱞᱮᱫᱟ ᱦᱳᱭᱛᱳ ᱛᱚᱵᱮ ᱪᱮᱫᱞᱮᱠᱟ ᱦᱩᱭ ᱵᱟᱲᱟ ᱟᱠᱟᱱᱟ ᱪᱮ ᱵᱮᱥ ᱵᱟᱝ ᱦᱩᱭᱟᱠᱟᱱᱟ ᱪᱮ ᱠᱟᱹᱴᱤᱡ ᱵᱟᱹᱲᱤᱡ ᱪᱮᱫᱞᱮᱠᱟ ᱚᱱᱟ ᱠᱚ ᱠᱟᱹᱴᱤᱡ ᱞᱟᱹᱭ ᱧᱚᱜᱽ ᱯᱮ ᱚ ᱦᱚ ᱦᱳᱭ ᱛᱚ ᱟᱫᱚ ᱦᱳᱭ ᱱᱚᱜᱼᱚ ᱱᱚᱝᱠᱟ ᱱᱤᱛᱳᱝ ᱫᱚ ᱵᱟᱲᱟᱭ ᱠᱮᱜᱼᱟ ᱱᱚᱣᱟ ᱱᱟᱢᱵᱟᱨ ᱨᱮ ᱯᱷᱳᱱ ᱵᱟᱲᱟᱭ ᱯᱮ ᱡᱟᱦᱟᱱᱟᱜ ᱠᱚ ᱚᱱᱠᱟ ᱜᱮ ᱫᱤᱠᱠᱟᱛ ᱦᱩᱭᱩᱜᱼᱟ ᱮᱱᱠᱷᱟᱡ ᱫᱚ ᱟᱞᱮ ᱟᱞᱮ ᱴᱷᱮᱡ ᱠᱷᱚᱡ ᱚᱱᱠᱟ ᱞᱮ ᱟᱯᱮ ᱫᱤᱠᱠᱟᱛ ᱞᱮ ᱟᱸᱡᱚᱢᱟ ᱮᱱᱠᱷᱟᱡ ᱫᱚ ᱪᱮᱛᱟᱱ ᱥᱮᱡ ᱞᱮ ᱨᱟᱠᱟᱵᱟ ᱤᱱᱟᱹ ᱫᱚ ᱟᱯᱮ ᱚᱱᱛᱮ ᱠᱷᱚᱡᱟᱜ ᱠᱟᱹᱴᱤᱡ ᱞᱟᱵᱽ ᱯᱮ ᱧᱟᱢ ᱧᱚᱜᱟ ᱡᱟᱦᱟᱸᱞᱮᱠᱟ ᱛᱤᱡᱩ ᱠᱚᱠᱚ ᱡᱚᱢ ᱦᱮᱣᱟᱭᱮᱱ ᱠᱷᱟᱡ ᱫᱚ ᱤᱭᱟᱹ ᱛᱤᱡᱩ ᱠᱚ ᱛᱟᱯᱮ ᱠᱚ ᱡᱚᱢᱮᱜᱼᱟ ᱯᱷᱚᱥᱚᱞ ᱠᱚ ᱮᱱᱠᱷᱟᱡ ᱫᱚ ᱮᱥᱯᱨᱮᱹ ᱠᱚᱯᱮ ᱧᱟᱢᱟ ᱟᱨᱦᱚᱸ ᱫᱟᱜ ᱠᱚᱨᱮᱱᱟᱜ ᱫᱤᱠᱠᱟᱛ ᱦᱩᱭᱩᱜ ᱠᱟᱱᱟ ᱮᱱᱠᱷᱟᱡ ᱫᱚ ᱯᱟᱭᱤᱯ ᱠᱚᱯᱮ ᱧᱟᱢᱟ ᱫᱟᱜ ᱯᱟᱴᱟᱣ ᱞᱟᱹᱜᱤᱫ ᱟᱨ ᱚᱱᱠᱟ ᱜᱮ ᱨᱟᱱ ᱠᱚᱯᱮ ᱧᱟᱢᱟ ᱡᱮ ᱛᱤᱡᱩ ᱠᱚ ᱟᱞᱚ ᱠᱚ ᱛᱤᱡᱩᱜᱼᱢᱟ ᱯᱷᱚᱥᱚᱞ ᱠᱚᱨᱮ ᱟᱨ ᱡᱩᱫᱤ ᱵᱮᱥ ᱛᱮᱯᱮ ᱦᱩᱭ ᱦᱚᱪᱚᱭᱟ ᱮᱱᱠᱷᱟᱡ ᱫᱚ ᱟᱨᱦᱚᱸ ᱥᱚᱨᱠᱟᱨ ᱥᱮᱫ ᱠᱷᱚᱱᱟᱜ ᱞᱟᱵᱽ ᱯᱮ ᱧᱟᱢ ᱧᱚᱜᱟ ᱦᱳᱭ ᱟᱨ ᱚᱱᱠᱟ ᱜᱮ ᱦᱳᱭ ᱚᱱᱠᱟ ᱜᱮ ᱟᱨᱦᱚᱸ ᱡᱩᱫᱤ ᱵᱤᱥᱟᱠᱛᱚ ᱦᱩᱭᱩᱜ ᱠᱷᱟᱡ ᱯᱮ ᱞᱟᱹᱭᱟ ᱟᱨ ᱟᱞᱮ ᱢᱟ ᱱᱟᱜᱷ ᱞᱮ ᱦᱮᱡ ᱵᱟᱲᱟᱜ ᱜᱮᱭᱟ ᱟᱨ ᱱᱚᱝᱠᱟ ᱯᱷᱳᱱ ᱦᱚᱸᱞᱮ ᱯᱷᱳᱱ ᱵᱟᱲᱟᱭ ᱜᱮᱭᱟ ᱮᱱᱠᱷᱟᱡ ᱫᱚ ᱞᱟᱹᱭ ᱯᱮᱜᱮ ᱦᱳᱭ ᱦᱳᱭ ᱟᱞᱮ ᱢᱟᱞᱮ ᱮᱢᱚᱜ ᱜᱮᱭᱟ ᱥᱮᱱ ᱵᱟᱲᱟ ᱠᱚᱨᱮ ᱚᱱᱮ ᱚᱱᱠᱟ ᱞᱟᱹᱭ ᱯᱮ ᱡᱟᱦᱟᱱᱟᱜ ᱜᱮ ᱫᱤᱠᱠᱟᱛ ᱠᱚ ᱦᱩᱭᱩᱜ ᱠᱷᱟᱱ ᱫᱚ ᱞᱟᱹᱭ ᱯᱮᱜᱮ ᱟᱞᱚᱯᱮ ᱞᱟᱡᱟᱜᱼᱟ ᱞᱟᱹᱭᱛᱮ ᱟᱨ ᱡᱩᱫᱤ ᱯᱮ ᱞᱟᱡᱟᱜᱼᱟ ᱮᱱᱠᱷᱟᱡ ᱫᱚ ᱟᱞᱮ ᱪᱮᱠᱟᱹᱞᱮ ᱵᱟᱲᱟᱭ ᱫᱟᱲᱮᱭᱟᱜᱼᱟ ᱟᱯᱮᱭᱟᱜ ᱫᱤᱠᱠᱟᱹᱛ ᱦᱩᱸ ᱚ ᱚᱱᱮ ᱚᱱᱠᱟ ᱨᱚᱠᱚᱢᱟᱜ ᱦᱳᱭᱛᱳ ᱫᱟᱜ ᱦᱚᱸ ᱩᱱᱟᱹᱜ ᱵᱟᱭ ᱫᱟᱜᱮᱜᱼᱟ ᱮᱱᱠᱷᱟᱱ ᱫᱚ ᱡᱩᱫᱤ ᱟᱦᱟᱨ ᱠᱚᱨᱮ ᱜᱟᱹᱰᱭᱟᱹ ᱠᱚᱨᱮ ᱫᱟᱜ ᱠᱚ ᱛᱟᱦᱮᱱᱟ ᱮᱱᱠᱷᱟᱡ ᱫᱚ ᱡᱩᱫᱤ ᱥᱚᱨᱠᱟᱨ ᱥᱮᱫ ᱠᱷᱚᱱᱟᱜ ᱯᱮ ᱧᱟᱢᱟ ᱮᱱᱠᱷᱟᱡ ᱫᱚ ᱚᱱᱟ ᱯᱟᱹᱭᱤᱯ ᱛᱮᱯᱮ ᱯᱟᱴᱟᱣᱟ ᱚ ᱦᱚᱸ ᱦᱳᱭᱛᱚ ᱟᱫᱚ ᱟᱪᱪᱷᱟ ᱴᱷᱤᱠᱜᱮᱭᱟ ᱚᱱᱟ ᱦᱚᱸ ᱪᱮᱛᱟᱱ ᱞᱮ ᱞᱟᱹᱭᱟ ᱢᱮᱱᱛᱮ ᱚᱱᱮ ᱚᱱᱠᱟ ᱛᱚ ᱚᱱᱟ ᱨᱮᱭᱟᱜ ᱟᱨᱦᱚᱸ ᱯᱮ ᱧᱟᱢᱟ ᱥᱟᱨᱠᱟᱨ ᱥᱮᱫ ᱠᱷᱚᱡᱟᱜ ᱢᱮᱱᱛᱮ ᱫᱟᱜ ᱨᱮᱭᱟᱜ ᱥᱩᱵᱤᱫᱷᱟ ᱪᱮᱫᱞᱮᱠᱟᱭ ᱮᱢᱚᱜᱼᱟ ᱦᱳᱭ ᱟᱪᱪᱷᱟ ᱟᱦᱟᱨ ᱠᱚᱦᱚᱸᱞᱮ ᱞᱟ ᱧᱚᱜ ᱟᱯᱮᱭᱟ ᱛᱚᱵᱮ ᱟᱨ ᱫᱚᱨᱭᱟ ᱠᱷᱚᱡᱟᱜ ᱫᱟᱜ ᱦᱤᱡᱩᱜ ᱞᱟᱹᱜᱤᱫ ᱛᱮ ᱠᱮᱱᱮᱞ ᱠᱚᱞᱮ ᱵᱮᱱᱟᱣᱟᱯᱮᱭᱟ ᱡᱮᱢᱚᱱ ᱛᱮ ᱫᱟᱜ ᱦᱤᱡᱩᱜᱼᱢᱟ ᱟᱨ ᱚᱱᱟ ᱠᱮᱱᱮᱞ ᱠᱷᱚᱡᱟᱜ ᱟᱯᱮ ᱯᱟᱭᱤᱯ ᱛᱮ ᱫᱟᱜ ᱯᱮ ᱨᱟᱠᱟᱵ ᱫᱟᱲᱮᱭᱟᱜ ᱢᱟ ᱦᱚᱸ ᱟᱪᱪᱷᱟ ᱴᱷᱤᱠᱜᱮᱭᱟ ᱛᱚᱵᱮ ᱚᱱᱠᱟᱜᱮ ᱱᱟᱜ ᱟᱨᱚ ᱯᱷᱳᱱᱟᱞᱮ ᱟᱨ ᱥᱮᱱ ᱦᱚᱸᱞᱮ ᱥᱮᱱᱚᱜ ᱜᱮᱭᱟ ᱟᱨ ᱱᱚᱝᱠᱟᱜᱮ ᱟᱯᱮᱭᱟᱜ ᱫᱤᱠᱠᱟᱛ ᱠᱚ ᱞᱟᱹᱭ ᱧᱚᱜᱽ ᱯᱮ ᱠᱟᱹᱴᱤᱡ ᱦᱚᱸ ᱟᱪᱪᱷᱟ ᱴᱷᱤᱠ ᱦᱳᱭ ᱦᱳᱭ ᱦᱳᱭ ᱦᱳᱭ ᱟᱞᱮ ᱦᱚᱸ ᱦᱚᱸ ᱤᱱᱟᱹ ᱫᱚ ᱟᱞᱮ ᱦᱚᱸ ᱠᱟᱹᱴᱤᱡ ᱞᱮ ᱠᱩᱥᱤ ᱧᱚᱜᱚᱜᱼᱟ ᱢᱮᱱᱛᱮᱫ ᱪᱟᱹᱥᱤ ᱠᱚ ᱵᱮᱥ ᱛᱮᱜᱮ ᱠᱚ ᱪᱟᱥᱮᱫᱼᱟ ᱦᱳᱭ ᱟᱪᱪᱷᱟ ᱴᱷᱤᱠᱜᱮᱭᱟ ᱛᱚᱵᱮ ᱦᱮᱸ ᱚᱱᱠᱟᱜᱮ ᱚᱱᱠᱟᱜᱮ ᱟᱨᱚᱞᱮ ᱯᱷᱳᱱ ᱵᱟᱲᱟᱭᱟ ᱱᱟᱜᱷ ᱚ ᱦᱚ ᱟᱨ ᱟᱯᱮ ᱦᱚᱸ ᱯᱷᱳᱱ ᱯᱮᱜᱮ ᱡᱩᱫᱤ ᱡᱟᱦᱟᱱᱟᱜ ᱫᱤᱠᱠᱟᱛ ᱠᱚ ᱦᱩᱭᱩᱜᱼᱟ ᱟᱞᱮ ᱥᱮᱫ ᱠᱷᱚᱡ ᱡᱩᱫᱤ ᱵᱟᱞᱮ ᱯᱷᱳᱱᱟ ᱮᱱᱠᱷᱟᱱ ᱫᱚ ᱯᱷᱳᱱ ᱯᱮᱜᱮ ᱦᱚᱸ ᱟᱪᱪᱷᱟ ᱴᱷᱤᱠᱜᱮᱭᱟ ᱛᱚᱵᱮ ᱦᱮᱸ